ᱦᱟᱹᱰᱠᱩ ᱥᱟᱵ ᱨᱮᱱᱟᱜ ᱪᱮᱞᱮᱧᱡᱽ ᱫᱚ ᱡᱚᱛᱚ ᱠᱷᱚᱱ ᱢᱟᱲᱟᱝ ᱡᱟᱜ ᱡᱟᱞᱟᱢ ᱛᱮ ᱡᱟᱜ ᱡᱟᱞᱟᱢ ᱡᱟᱸᱡᱤ ᱴᱚᱨᱚᱰᱟᱝ ᱡᱷᱤᱸᱵᱨᱤ ᱟᱨ ᱴᱷᱮᱞᱟ ᱜᱟᱹᱨᱤ ᱠᱚᱛᱮ ᱦᱚᱸᱢ ᱥᱟᱵ ᱫᱟᱲᱮᱭᱟᱠᱚᱣᱟ ᱦᱟᱹᱠᱩ ᱡᱚᱛᱚ ᱠᱷᱚᱱ ᱢᱟᱲᱟᱝ ᱡᱟᱞᱟᱢ ᱫᱚ ᱵᱮᱱᱟᱣ ᱦᱩᱭᱩᱜᱼᱟ ᱴᱨᱚᱰᱟᱝ ᱦᱚᱸ ᱵᱮᱱᱟᱣ ᱦᱩᱭᱩᱜᱼᱟ ᱟᱨ ᱤᱭᱟᱹ ᱴᱷᱮᱞᱟ ᱜᱟᱹᱨᱤ ᱦᱚᱸ ᱵᱮᱱᱟᱣ ᱦᱩᱭᱩᱜᱼᱟ ᱚᱱᱟ ᱯᱚᱨᱮ ᱟᱦᱟᱨ ᱜᱟᱰᱟᱼᱢᱩᱰᱩ ᱜᱟᱹᱰᱭᱟᱹ ᱠᱚᱨᱮᱦᱚᱸᱢ ᱥᱟᱵᱽ ᱫᱟᱲᱮᱭᱟᱠᱚᱣᱟ ᱦᱟᱹᱠᱩ ᱥᱟᱵᱽ ᱨᱮ ᱨᱮᱱᱟᱜ ᱟᱨᱦᱚᱸ ᱵᱳᱭ ᱵᱚᱛᱚᱨ ᱦᱚᱸ ᱢᱮᱱᱟᱜᱼᱟ ᱚᱱᱟ ᱢᱟᱱᱮ ᱠᱷᱟᱛᱨᱟ ᱦᱚᱸ ᱢᱮᱱᱟᱜᱼᱟ ᱡᱟᱦᱟᱸᱞᱮᱠᱟ ᱰᱷᱮᱨ ᱫᱟᱜ ᱨᱮᱦᱚᱸ ᱡᱟᱞᱟᱢ ᱛᱮᱦᱚᱸ ᱢᱩᱥᱠᱤᱞ ᱫᱷᱟᱨᱟᱜᱼᱟ ᱪᱤᱠᱟᱹᱛᱮ ᱫᱷᱤᱨᱤ ᱠᱚ ᱛᱟᱦᱮᱱᱟ ᱡᱷᱟᱹᱞᱤᱜᱼᱟ ᱚᱱᱟ ᱠᱷᱟᱹᱛᱤᱨ ᱛᱮ ᱦᱟᱹᱠᱩ ᱥᱟᱵᱽ ᱨᱮᱱᱟᱜ ᱮᱸᱴᱠᱮᱴᱚᱬᱮ ᱦᱩᱭ ᱫᱟᱲᱮᱭᱟᱜᱼᱟ ᱟᱨ ᱵᱷᱤᱛᱨᱤ ᱨᱮᱦᱚᱸ ᱦᱟᱹᱠᱩ ᱥᱟᱵᱽ ᱰᱷᱮᱨ ᱜᱟᱹᱦᱤᱨ ᱛᱟᱦᱮᱱᱟ ᱮᱱᱦᱚᱸ ᱢᱩᱥᱠᱤᱞ ᱫᱟᱲᱮᱭᱟᱜᱼᱟ ᱦᱟᱹᱠᱩ ᱥᱟᱵᱽ ᱨᱮᱱᱟᱜ ᱦᱚᱸ ᱟᱨᱦᱚᱸ ᱡᱩᱫᱤ ᱚᱱᱮ ᱫᱟᱜ ᱵᱷᱤᱛᱤᱨ ᱨᱮᱦᱚᱸ ᱡᱟᱦᱟᱱᱟᱜ ᱡᱚ ᱡᱚᱵᱽᱨᱟ ᱫᱟᱨᱮ ᱡᱷᱟᱹᱱᱴᱤ ᱠᱚᱦᱚᱸ ᱛᱟᱦᱮᱱᱟ ᱫᱟᱜ ᱵᱷᱤᱛᱤᱨ ᱨᱮ ᱚᱱᱟ ᱛᱮᱦᱚᱸ ᱡᱟᱞᱟᱢ ᱠᱚᱦᱚᱸ ᱡᱷᱟᱹᱞᱤ ᱫᱟᱲᱮᱭᱟᱜᱟ ᱦᱟᱹᱠᱩ ᱥᱟᱵᱽ ᱨᱮ ᱟᱹᱰᱤ ᱜᱮᱼᱮ ᱱᱚᱝᱠᱟ ᱜᱮ ᱟᱹᱰᱤ ᱮᱸᱴᱠᱮᱴᱚᱬᱮ ᱦᱩᱭ ᱫᱟᱲᱮᱭᱟᱜᱼᱟ ᱟᱨ ᱦᱚᱭ ᱵᱟᱹᱨᱰᱩ ᱡᱚᱠᱷᱚᱱ ᱦᱤᱡᱩᱜᱼᱟ ᱩᱱ ᱥᱚᱢᱚᱭ ᱵᱟᱧᱪᱟᱣ ᱞᱟᱹᱜᱤᱫ ᱛᱮᱫᱚ ᱥᱩᱨ ᱨᱮ ᱟᱹᱛᱩ ᱧᱮᱞ ᱞᱮᱱᱠᱷᱟᱱ ᱢᱮᱱᱟᱜᱼᱟ ᱮᱱᱠᱷᱟᱱ ᱚᱱᱛᱮ ᱜᱮ ᱥᱮᱱᱚᱜ ᱦᱩᱭᱩᱜᱼᱟ ᱟᱨ ᱥᱚᱠᱛᱚ ᱜᱮ ᱦᱚᱭᱮᱜᱼᱟᱭ ᱮᱱᱠᱷᱟᱱ ᱥᱩᱨ ᱨᱮ ᱦᱩᱰᱤᱧ ᱫᱷᱟᱨᱟ ᱫᱟᱨᱮ ᱡᱷᱩᱯᱩᱛᱩᱲᱩᱜ ᱫᱟᱨᱮ ᱨᱮ ᱩᱢᱩᱢᱞ ᱦᱩᱭᱩᱜᱼᱟ ᱟᱨ ᱡᱩᱫᱤ ᱮᱱᱦᱚᱸ ᱡᱷᱩᱯᱩᱛᱩᱲᱩᱜ ᱫᱟᱨᱮ ᱵᱟᱹᱱᱩᱜᱼᱟ ᱮᱱᱠᱷᱟᱱ ᱡᱟᱦᱟᱸ ᱯᱟᱥᱴᱟ ᱥᱮᱫ ᱠᱷᱚᱱ ᱦᱚᱭᱮᱜᱼᱟᱭ ᱚᱱᱟ ᱯᱟᱥᱴᱟ ᱵᱟᱹᱜᱤ ᱠᱟᱛᱮᱫ ᱡᱟᱦᱟᱸ ᱯᱟᱥᱴᱟ ᱪᱟᱞᱟᱜ ᱠᱟᱱᱟ ᱦᱚᱭ ᱚᱱᱛᱮ ᱜᱮ ᱫᱟᱹᱲ ᱦᱩᱭᱩᱜᱼᱟ ᱛᱟᱠᱤ ᱟᱡᱽ ᱦᱚᱭᱛᱮ ᱵᱟᱭ ᱴᱷᱮᱞᱟᱣ ᱫᱟᱲᱮᱣᱟᱢᱟ ᱚᱱᱠᱟᱛᱮ ᱢᱚᱠᱟᱵᱮᱞᱟ ᱦᱚᱭ ᱵᱟᱹᱨᱰᱩ ᱨᱮᱫᱚ ᱤᱭᱟᱹ ᱵᱟᱹᱲᱤᱡᱽ ᱦᱚᱭ ᱦᱤᱸᱥᱤᱫ ᱨᱮᱫᱚ ᱵᱟᱧᱪᱟᱣ ᱫᱟᱲᱮᱭᱟᱜᱼᱟᱢ ᱦᱚᱭᱼᱵᱟᱹᱨᱰᱩ ᱨᱮᱱᱟᱜ ᱢᱚᱠᱟᱵᱤᱞᱟ ᱟᱨ ᱡᱟᱦᱟᱸᱛᱤᱱᱟᱹᱜ ᱡᱩᱫᱤ ᱥᱟᱢᱟᱱ ᱠᱚᱛᱟᱢ ᱢᱮᱱᱟᱜᱼᱟ ᱚᱱᱟ ᱠᱚ ᱜᱷᱮᱸᱴ ᱦᱚᱵᱚᱨ ᱠᱟᱛᱮᱫ ᱮᱢ ᱵᱟᱧᱪᱟᱣ ᱫᱟᱲᱮᱭᱟᱜᱼᱟ ᱟᱨ ᱥᱩᱨ ᱨᱮ ᱡᱟᱦᱟᱸ ᱟᱹᱛᱩ ᱜᱮ ᱢᱮᱱᱟᱜᱼᱟ ᱚᱱᱟ ᱟᱹᱛᱩ ᱜᱮ ᱫᱟᱹᱲ ᱥᱮᱱ ᱥᱮᱱᱚᱜ ᱢᱮ ᱟᱨ ᱡᱩᱫᱤ ᱵᱟᱢ ᱫᱟᱲᱮᱭᱟᱜᱼᱟ ᱮᱱᱠᱷᱟᱱ ᱫᱟᱨᱮ ᱡᱷᱩᱯᱩᱛᱩᱲᱩᱜ ᱫᱟᱨᱮ ᱫᱷᱟᱨᱮ ᱨᱮ ᱚᱸᱰᱮ ᱩᱢᱩᱞᱚᱜ ᱢᱮ ᱯᱞᱟᱥ ᱥᱟᱵᱽ ᱠᱟᱜ ᱢᱮ ᱵᱟᱝᱠᱷᱟᱱ ᱤᱭᱟᱹ ᱦᱩᱰᱩᱨ ᱵᱤᱡᱽᱞᱤ ᱨᱮ ᱴᱷᱮᱨ ᱠᱚ ᱧᱩᱨ ᱫᱟᱲᱮᱭᱟᱜᱼᱟ ᱚᱱᱟ ᱠᱷᱟᱹᱛᱤᱨ ᱛᱮ ᱦᱩᱰᱤᱧ ᱫᱟᱨᱮ ᱨᱮᱫᱚ ᱵᱟᱝ ᱧᱩᱨᱩᱜᱼᱟ